ᱟᱫᱚ ᱟᱛᱳ ᱨᱮᱫᱚ ᱥᱟᱶᱛᱟ ᱨᱮᱱᱟᱜ ᱮᱱᱮᱡ ᱥᱮᱨᱮᱧ ᱥᱟᱶᱛᱟ ᱨᱮᱢᱟ ᱟᱹᱰᱤ ᱞᱮᱠᱟᱱ ᱮᱱᱮᱡ ᱥᱮᱨᱮᱧ ᱠᱚ ᱢᱮᱱᱟᱜᱼᱟ ᱡᱟᱦᱟᱸ ᱞᱮᱠᱟ ᱵᱟᱯᱞᱟᱜ ᱠᱷᱟᱱ ᱵᱚᱱ ᱫᱚᱝ ᱠᱚ ᱮᱱᱮᱡ ᱟ ᱟᱨ ᱯᱚᱨᱚᱵᱽ ᱯᱩᱱᱟᱹᱭ ᱨᱮ ᱠᱤᱪᱷᱩ ᱯᱚᱨᱚᱵᱽ ᱨᱮᱫᱚ ᱱᱚᱝᱠᱟ ᱞᱟᱜᱽᱬᱮ ᱦᱚᱸᱠᱚ ᱮᱱᱮᱡᱼᱟ ᱠᱟᱹᱢᱤ ᱞᱟᱸᱜᱟ ᱞᱮᱱᱠᱷᱟᱱ ᱞᱟᱜᱽᱬᱮ ᱠᱚ ᱮᱱᱮᱡᱼᱟ ᱥᱚᱦᱨᱟᱭ ᱨᱮ ᱫᱚ ᱡᱟᱡᱽᱞᱮᱭᱟᱠᱚ ᱟᱨ ᱡᱟᱡᱽᱞᱮ ᱠᱷᱟᱱ ᱠᱚ ᱚᱱᱟᱨᱮ ᱠᱩᱲᱤ ᱜᱤᱫᱽᱨᱟᱹ ᱠᱚ ᱤᱭᱟᱹᱭᱟ ᱥᱮᱨᱮᱧᱟ ᱛᱩᱢᱫᱟᱜ ᱴᱟᱢᱟᱠ ᱟᱛᱮᱫ ᱟᱨ ᱡᱟᱦᱟᱸ ᱞᱮᱠᱟ ᱵᱟᱦᱟ ᱚᱠᱛᱚ ᱵᱟᱦᱟ ᱠᱚ ᱮᱱᱮᱡᱼᱟ ᱛᱚᱵᱮ ᱵᱟᱦᱟ ᱮᱱᱮᱡ ᱨᱮᱱᱟᱜ ᱥᱟᱯᱲᱟᱣ ᱫᱚ ᱠᱩᱲᱤ ᱜᱤᱫᱽᱨᱟᱹ ᱟᱭᱳ ᱦᱚᱲᱠᱚ ᱡᱷᱟᱹᱞ ᱞᱩᱜᱽᱲᱤᱡ ᱠᱚ ᱵᱟᱸᱫᱮ ᱠᱟᱜᱼᱟ ᱚᱠᱛᱚ ᱱᱤᱛᱳᱜ ᱢᱟ ᱥᱮᱫᱟᱭ ᱡᱟᱦᱟᱸ ᱞᱮᱠᱟ ᱠᱚ ᱦᱚᱨᱚᱜ ᱵᱟᱸᱫᱮᱭᱮᱫ ᱛᱟᱦᱮᱸᱫ ᱠᱟᱱᱟ ᱱᱟᱥᱮᱱᱟᱜ ᱦᱚᱨᱚᱜ ᱵᱟᱸᱫᱮ ᱢᱟ ᱵᱚᱫᱚᱞ ᱟᱠᱟᱱᱟ ᱥᱮ ᱵᱟᱝᱢᱟ ᱡᱟᱦᱟᱸ ᱞᱮᱠᱟ ᱦᱟᱲᱠᱟ ᱠᱚ ᱡᱟᱦᱟᱸ ᱞᱮᱠᱟ ᱯᱟᱡᱚᱵ ᱠᱚ ᱯᱟᱱᱠᱟᱴᱟ ᱠᱚ ᱚᱱᱟ ᱠᱚ ᱱᱤᱛᱳᱜ ᱫᱚ ᱱᱟᱦᱟᱜ ᱤᱭᱟᱹᱭᱮᱱᱟ ᱚᱠᱚᱭ ᱠᱟᱛᱷᱟ ᱛᱮ ᱚᱱᱟᱫᱚ ᱢᱮᱱᱟᱜ ᱨᱮᱦᱚᱸ ᱵᱟᱝ ᱦᱚᱨᱚᱜ ᱥᱟᱱᱟᱭᱮᱫ ᱠᱚᱣᱟ ᱡᱷᱟᱹᱞ ᱞᱩᱜᱽᱲᱤᱡ ᱠᱚ ᱦᱚᱨᱚᱜ ᱠᱟᱜᱼᱟ ᱟᱨ ᱛᱩᱢᱫᱟᱜ ᱴᱟᱢᱟᱠ ᱠᱚᱲᱟ ᱜᱤᱫᱽᱨᱟᱹ ᱠᱚᱫᱚ ᱠᱚ ᱨᱩᱭᱟ ᱪᱚᱲᱪᱩᱲᱤ ᱰᱷᱟᱠ ᱨᱮᱜᱽᱲᱟ ᱠᱚ ᱨᱩᱭᱟ ᱛᱚ ᱱᱚᱣᱟ ᱫᱚ ᱵᱟᱦᱟ ᱚᱠᱛᱚ ᱨᱮᱱᱟᱜ ᱮᱱᱮᱡ ᱩᱱ ᱚᱠᱛᱚ ᱫᱚ ᱡᱟᱦᱟᱸ ᱞᱮᱠᱟ ᱡᱟᱦᱮᱨ ᱥᱟᱹᱲᱤᱢ ᱠᱚ ᱫᱟᱞᱚᱵ ᱠᱮᱜᱼᱟ ᱠᱷᱟᱱ ᱵᱚᱸᱜᱟ ᱠᱚᱠᱚ ᱩᱢ ᱱᱟᱲᱠᱟ ᱠᱮᱫ ᱠᱚ ᱛᱟᱭᱚᱢ ᱱᱟᱜ ᱱᱤᱛᱳᱜ ᱫᱚᱥᱟᱨ ᱦᱤᱞᱳᱜ ᱥᱟᱹᱨᱫᱤ ᱢᱟᱦᱟ ᱛᱚ ᱱᱟᱭᱠᱮ ᱫᱚ ᱦᱟᱴᱟᱜ ᱨᱮ ᱠᱟᱹᱯᱤ ᱥᱟᱶᱛᱮ ᱥᱤᱸᱫᱩᱨ ᱠᱚ ᱟᱫᱣᱟ ᱪᱟᱣᱞᱮ ᱠᱚ ᱟᱨ ᱞᱚᱴᱟ ᱫᱟᱜ ᱴᱮᱣᱮᱧ ᱠᱟᱛᱮᱫ ᱛᱟᱭᱚᱢ ᱨᱮ ᱛᱟᱦᱮᱱᱟᱭ ᱠᱩᱰᱟᱹᱢ ᱱᱟᱭᱠᱮ ᱥᱟᱹᱜᱩᱱ ᱥᱩᱯᱟᱹᱲᱤ ᱚᱱᱟ ᱛᱟᱭᱚᱢ ᱛᱮᱠᱚ ᱛᱟᱦᱮᱱᱟ ᱥᱚᱦᱮᱫ ᱢᱟᱹᱡᱷᱤ ᱠᱚ ᱫᱟᱹᱣᱟᱲᱟᱹ ᱠᱚ ᱫᱤᱯᱤᱞ ᱠᱟᱜᱼᱟ ᱥᱟᱶᱛᱮ ᱫᱟᱹᱣᱟᱲᱟᱹᱨᱮ ᱛᱟᱦᱮᱱᱟ ᱠᱟᱹᱯᱤ ᱛᱟᱦᱮᱱᱟ ᱥᱟᱶᱛᱮ ᱚᱠᱚᱭ ᱠᱟᱛᱷᱟ ᱛᱮ ᱢᱟᱞᱟ ᱢᱤᱫᱴᱟᱝ ᱛᱟᱦᱮᱱᱟ ᱚᱱᱟ ᱦᱟᱲᱠᱟ ᱛᱟᱦᱮᱱᱟ ᱡᱚᱱᱚᱜ ᱛᱟᱦᱮᱱᱟ ᱠᱤᱛᱟᱹ ᱠᱟᱹᱰᱷᱩᱢ ᱛᱟᱦᱮᱱᱟ ᱟᱜᱼᱥᱟᱨ ᱛᱟᱦᱮᱱᱟ ᱚᱱᱟ ᱫᱚᱠᱚ ᱤᱫᱤ ᱠᱮᱜᱼᱟ ᱥᱮ ᱵᱟᱝᱢᱟ ᱫᱷᱚᱨᱚᱢ ᱴᱷᱮᱸᱜᱟ ᱛᱚ ᱥᱮᱴᱮᱨ ᱛᱟᱭᱚᱢ ᱵᱚᱸᱜᱟ ᱠᱚᱠᱚ ᱚᱞ ᱵᱟᱦᱟ ᱠᱚᱣᱟ ᱥᱮ ᱵᱟᱝᱢᱟ ᱩᱱᱠᱩ ᱥᱩᱱᱩᱢ ᱥᱤᱸᱫᱩᱨ ᱠᱚ ᱟᱬᱜᱚᱣᱟᱠᱚᱣᱟ ᱟᱬᱜᱚ ᱛᱟᱭᱚᱢ ᱥᱟᱨᱡᱚᱢ ᱵᱟᱦᱟ ᱢᱟᱛᱠᱚᱢ ᱜᱮᱞᱮ ᱚᱸᱰᱮ ᱠᱚ ᱵᱚᱸᱜᱟ ᱢᱟᱲᱟᱝᱟ ᱚᱱᱟ ᱛᱟᱭᱚᱢ ᱪᱩᱨᱩᱡ ᱪᱟᱣᱞᱮ ᱴᱤᱠᱟᱹ ᱥᱤᱸᱫᱩᱨ ᱛᱮ ᱩᱱᱠᱩ ᱥᱤᱢ ᱪᱤᱸᱭᱟᱹᱵ ᱠᱚ ᱟᱹᱛᱤᱧ ᱠᱟᱛᱮᱫ ᱵᱚᱸᱜᱟ ᱵᱩᱨᱩ ᱠᱚᱠᱚ ᱯᱮᱨᱮᱡ ᱩᱢᱟᱹᱲ ᱠᱮᱫ ᱠᱚ ᱛᱟᱭᱚᱢ ᱵᱚᱦᱚᱜ ᱡᱤᱞ ᱠᱚ ᱦᱟᱺᱰᱤ ᱠᱚᱠᱚ ᱵᱚᱸᱜᱟᱭᱟ ᱚᱱᱟ ᱠᱚᱠᱚ ᱡᱚᱢ ᱛᱟᱭᱚᱢ ᱧᱩ ᱛᱟᱭᱚᱢ ᱛᱟᱭᱚᱢ ᱠᱩᱲᱤ ᱜᱤᱫᱽᱨᱟᱹ ᱠᱚ ᱟᱭᱳ ᱦᱚᱲ ᱠᱚ ᱥᱟᱯᱲᱟᱣ ᱠᱟᱛᱮᱫ ᱠᱚ ᱪᱟᱞᱟᱜᱼᱟ ᱵᱟᱦᱟ ᱟᱛᱟᱝ ᱟᱫᱚ ᱩᱱᱨᱮ ᱡᱷᱟᱹᱞ ᱞᱩᱜᱽᱲᱤᱡ ᱛᱮ ᱵᱟᱸᱫᱮ ᱠᱟᱛᱮᱫ ᱥᱩᱫ ᱨᱮᱠᱚ ᱨᱮᱵᱮᱫ ᱠᱟᱜᱼᱟ ᱱᱟᱭᱠᱮ ᱵᱟᱵᱟ ᱡᱟᱦᱟᱸ ᱞᱮᱠᱟ ᱵᱟᱦᱟ ᱠᱚ ᱠᱚᱭᱮᱠᱷᱟᱱ ᱥᱟᱨᱡᱚᱢ ᱵᱟᱦᱟ ᱢᱟᱛᱠᱚᱢ ᱜᱮᱞᱮ ᱥᱩᱫ ᱨᱮᱠᱚ ᱨᱮᱵᱮᱫᱟ ᱟᱨ ᱛᱩᱢᱫᱟᱜ ᱴᱟᱢᱟᱠ ᱥᱟᱰᱮ ᱩᱱ ᱚᱠᱛᱚ ᱨᱮᱱᱟᱜ ᱨᱩ ᱟᱵᱚᱣᱟᱜ ᱨᱮᱫᱚ ᱯᱚᱨᱚᱵᱽ ᱵᱤᱪᱷᱩ ᱨᱩ ᱮᱱᱮᱡ ᱥᱮᱨᱮᱧ ᱵᱷᱮᱜᱟᱨ ᱜᱮᱭᱟ ᱵᱟᱦᱟ ᱚᱠᱛᱚ ᱨᱮᱱᱟᱜ ᱨᱩ ᱛᱚᱲᱟᱣ ᱥᱟᱰᱮᱭᱮᱱᱟ ᱵᱚᱸᱜᱟ ᱥᱮᱨᱮᱧ ᱠᱚ ᱥᱮᱨᱮᱧᱟ ᱟᱨ ᱚᱱᱟ ᱨᱩ ᱛᱟᱨᱠᱚ ᱨᱟᱠᱟᱵ ᱛᱟᱭᱚᱢ ᱠᱩᱲᱤ ᱜᱤᱫᱽᱨᱟᱹ ᱠᱚ ᱟᱭᱳ ᱦᱚᱲ ᱠᱚ ᱵᱤᱫᱞᱟᱹᱭ ᱥᱟᱫᱽᱞᱟᱭ ᱠᱚ ᱮᱱᱮᱡᱼᱟ ᱫᱷᱩᱲᱤ ᱰᱤᱜᱽᱞᱟᱹᱣ ᱟᱛᱮᱫ ᱚᱠᱛᱚ ᱫᱚ ᱪᱟᱞᱟᱜᱼᱟ ᱩᱱ ᱚᱠᱛᱚ ᱦᱟᱹᱱᱠᱩ ᱫᱚᱠᱚ ᱮᱱᱮᱡ ᱠᱟᱱ ᱛᱩᱢᱫᱟᱜ ᱴᱟᱢᱟᱠ ᱥᱟᱰᱮᱭᱮᱱᱟ ᱦᱚᱭ ᱨᱤᱢᱤᱞ ᱪᱮᱛᱟᱱ ᱛᱚᱵᱮ ᱜᱮᱞᱵᱟᱨ ᱟᱹᱨᱯᱟᱹᱛᱮ ᱱᱟᱪᱚᱱᱤᱭᱟᱹ ᱠᱚᱣᱟᱜ ᱠᱚᱞᱥᱟᱛᱮ ᱫᱷᱩᱲᱤ ᱫᱚ ᱰᱤᱜᱽᱞᱟᱹᱜ ᱠᱟᱱᱟ ᱚᱱᱟ ᱠᱷᱚᱱ ᱦᱚᱸ ᱪᱮᱛᱟᱱ ᱟᱫᱚ ᱱᱚᱜᱼᱚ ᱱᱚᱝᱠᱟᱱ ᱮᱱᱮᱡ ᱥᱮᱨᱮᱧ ᱠᱚ ᱠᱟᱱᱟ ᱥᱟᱶᱛᱟ ᱛᱟᱞᱟᱨᱮ ᱛᱮᱦᱮᱧ ᱫᱚ ᱟᱛᱳ ᱨᱮᱱᱟᱜ ᱵᱟᱹᱞᱤᱧ ᱢᱮᱱᱟ ᱴᱚᱴᱷᱟ ᱨᱮᱱᱟᱜ ᱵᱟᱹᱞᱤᱧ ᱢᱮᱱᱟ ᱯᱚᱱᱚᱛ ᱨᱮᱱᱟᱜ ᱦᱚᱸ ᱵᱟᱹᱞᱤᱧ ᱢᱮᱱᱟ ᱡᱮᱜᱮᱫ ᱡᱟᱠᱟᱛ ᱨᱮᱱᱟᱜ ᱡᱷᱚᱛᱚ ᱦᱚᱲᱟᱜ ᱮᱱᱮᱡ ᱟᱨ ᱥᱮᱨᱮᱧ ᱫᱚ ᱢᱤᱫ ᱜᱮᱭᱟ ᱪᱤᱠᱟᱹᱛᱮ ᱟᱵᱚᱣᱟᱜ ᱮᱱᱮᱡ ᱥᱮᱨᱮᱧ ᱨᱮᱱᱟᱜ ᱥᱟᱯᱲᱮᱫ ᱨᱩ ᱨᱟᱦᱟ ᱛᱟᱨᱠᱚᱜᱼᱟ ᱡᱟᱦᱟᱸ ᱞᱮᱠᱟ ᱛᱩᱢᱫᱟᱜ ᱴᱟᱢᱟᱠ ᱪᱚᱲᱪᱚᱲᱤ ᱡᱷᱚᱛᱚ ᱴᱚᱴᱷᱟ ᱨᱮᱜᱮ ᱧᱮᱞ ᱢᱟ ᱡᱮᱜᱮᱫ ᱡᱟᱠᱟᱛ ᱨᱮᱜᱮ ᱡᱟᱦᱟᱸ ᱛᱤᱱᱟᱹᱜ ᱟᱹᱫᱤᱢ ᱢᱮᱱᱟᱜ ᱟᱠᱟᱫ ᱵᱚᱱᱟ ᱟᱹᱫᱤᱢ ᱠᱚᱣᱟᱜ ᱥᱟᱯᱲᱮᱫ ᱨᱮᱱᱟᱜ ᱛᱩᱢᱫᱟᱜ ᱴᱟᱢᱟᱠ ᱪᱚᱲᱪᱩᱲᱤ ᱜᱷᱩᱲᱤ ᱠᱚᱨᱛᱟᱞ ᱱᱤᱱᱟᱹᱜ ᱜᱮ ᱱᱟᱜ ᱵᱚᱱ ᱵᱟᱲᱟᱭ ᱟᱠᱟᱫ ᱚᱱᱟ ᱠᱷᱚᱱ ᱢᱟ ᱟᱵᱚ ᱛᱟᱞᱟᱨᱮ ᱨᱩ ᱨᱟᱦᱟ ᱮᱴᱟᱜ ᱞᱮᱠᱟᱱᱟᱜ ᱢᱟ ᱵᱟᱹᱱᱩᱜ ᱟᱱᱟ ᱛᱚ ᱱᱚᱣᱟ ᱛᱮᱜᱮ ᱫᱚᱝ ᱚᱠᱛᱚ ᱫᱚ ᱡᱟᱦᱟᱸ ᱞᱮᱠᱟ ᱱᱩᱠᱤᱱ ᱵᱟᱹᱦᱩ ᱡᱟᱶᱟᱭ ᱠᱤᱱ ᱟᱹᱜᱩ ᱠᱟᱛᱮᱫ ᱱᱟᱦᱟᱜ ᱵᱚᱱ ᱠᱟᱫᱚ ᱦᱟᱹᱴᱤ ᱠᱚ ᱦᱩᱭᱮᱱᱟ ᱵᱟᱸᱫᱟᱯᱚᱱ ᱠᱚ ᱦᱩᱭᱮᱱᱟ ᱚᱱᱟ ᱛᱟᱭᱚᱢ ᱱᱟᱜ ᱢᱤᱫ ᱰᱚᱸᱰᱮᱠ ᱵᱟᱹᱦᱩ ᱡᱟᱶᱟᱭ ᱱᱟᱣᱟᱱ ᱠᱤᱱ ᱫᱚ ᱥᱟᱵ ᱠᱟᱛᱮᱫ ᱵᱚᱱ ᱚᱰᱚᱠ ᱠᱤᱱᱟᱹ ᱩᱱ ᱚᱠᱛᱚ ᱫᱚ ᱯᱮᱲᱟ ᱠᱚ ᱡᱟᱦᱟᱸ ᱛᱤᱱᱟᱹᱜ ᱢᱮᱱᱟᱜ ᱟᱠᱟᱫ ᱠᱚᱣᱟ ᱥᱮ ᱟᱲᱮ ᱯᱟᱥᱮ ᱡᱟᱦᱟᱸ ᱛᱤᱱᱟᱹᱜ ᱠᱚ ᱥᱮᱴᱮᱨ ᱟᱠᱟᱱᱟ ᱯᱮᱲᱟ ᱯᱟᱹᱲᱦᱟᱹ ᱱᱮᱶᱛᱟ ᱵᱟᱨᱛᱮ ᱠᱚ ᱩᱱᱠᱩ ᱫᱚ ᱱᱟᱦᱟᱜ ᱩᱱ ᱩᱱᱠᱩᱣᱟᱜ ᱥᱟᱯᱲᱟᱣ ᱫᱚ ᱛᱟᱦᱮᱱᱟ ᱥᱟᱥᱟᱝ ᱞᱩᱜᱽᱲᱤᱡ ᱛᱚ ᱥᱟᱥᱟᱝ ᱞᱩᱜᱽᱲᱤᱡ ᱫᱚ ᱨᱮᱸᱜᱮᱡ ᱦᱚᱲ ᱦᱚᱸ ᱢᱮᱱᱟᱜ ᱵᱚᱱᱟ ᱠᱤᱥᱟᱹᱬ ᱦᱚᱲ ᱦᱚᱸ ᱢᱮᱱᱟᱜ ᱟᱠᱟᱫ ᱵᱚᱱᱟ ᱡᱩᱫᱤ ᱠᱤᱥᱟᱹᱬ ᱫᱷᱟᱨᱟᱭᱤᱡ ᱮ ᱵᱟᱯᱞᱟᱜ ᱠᱟᱱᱟ ᱮᱱᱠᱷᱟᱱ ᱡᱷᱟᱹᱞ ᱞᱩᱜᱽᱲᱤᱡ ᱥᱟᱥᱟᱝᱟᱜ ᱮ ᱪᱟᱞ ᱫᱟᱲᱮᱭᱟᱠᱚᱣᱟ ᱡᱩᱫᱤ ᱚᱵᱷᱟᱵᱽ ᱫᱟᱨᱟ ᱜᱮᱭᱟ ᱚᱱᱠᱟ ᱠᱩᱲᱟᱹᱣ ᱵᱟᱹᱱᱩᱜ ᱟᱱᱟ ᱮᱱᱠᱷᱟᱱ ᱟᱞᱛᱟ ᱯᱟᱹᱲᱞᱟᱹᱠᱷ ᱦᱚᱸᱭ ᱮᱢ ᱫᱟᱲᱮᱭᱟᱠᱚᱣᱟ ᱞᱩᱜᱽᱲᱤᱡ ᱥᱟᱥᱟᱝ ᱦᱩᱭᱩᱜ ᱫᱚᱨᱠᱟᱨ ᱛᱚ ᱚᱱᱟ ᱠᱟᱛᱮᱫ ᱩᱱ ᱚᱠᱛᱚ ᱫᱚ ᱩᱱᱠᱩ ᱠᱚ ᱮᱱᱮᱡᱼᱟ ᱰᱤᱜᱽᱞᱟᱹᱰᱤᱜᱽᱞᱤ ᱟᱨ ᱱᱟᱣᱟ ᱵᱟᱹᱦᱩ ᱡᱟᱶᱟᱭ ᱦᱚᱸ ᱠᱤᱱ ᱥᱟᱵ ᱠᱚᱜᱼᱟ ᱩᱱ ᱚᱠᱛᱚ ᱨᱮᱱᱟᱜ ᱨᱩ ᱛᱚᱲᱟᱣ ᱵᱷᱮᱜᱟᱨ ᱜᱮᱭᱟ ᱥᱮᱨᱮᱧ ᱦᱚᱸ ᱵᱷᱮᱜᱟᱨ ᱜᱮᱭᱟ ᱟᱨ ᱚᱱᱟᱨᱮ ᱡᱟᱦᱟᱸ ᱞᱮᱠᱟ ᱮᱱᱟᱝᱟᱜ ᱮᱱᱮᱡ ᱥᱮᱨᱮᱧ ᱛᱩᱢᱫᱟᱜ ᱴᱟᱢᱟᱠ ᱪᱚᱲᱪᱚᱲᱤ ᱜᱷᱩᱲᱤ ᱨᱟᱦᱞᱟ ᱫᱚ ᱨᱟᱠᱟᱵ ᱠᱟᱱᱟ ᱦᱚᱭ ᱨᱤᱞᱤ ᱨᱤᱢᱤᱞ ᱪᱮᱛᱟᱱ ᱥᱮᱨᱮᱧ ᱜᱟᱹᱭᱱᱟᱹᱦᱟᱨ ᱠᱚᱣᱟᱜ ᱨᱟᱦᱟ ᱨᱟᱹᱲ ᱫᱚ ᱨᱟᱠᱟᱵ ᱠᱟᱱᱟ ᱚᱱᱟ ᱠᱷᱚᱱ ᱦᱚᱸ ᱪᱮᱛᱟᱱ ᱛᱚᱵᱮ ᱱᱤᱛᱳᱜ ᱡᱩᱜᱽ ᱵᱚᱫᱚᱞ ᱥᱟᱶᱛᱮ ᱚᱠᱟ ᱠᱚ ᱨᱟᱹᱥᱠᱟᱹᱜᱼᱟ ᱥᱟᱶᱛᱟ ᱛᱟᱞᱟᱨᱮ ᱥᱮ ᱵᱟᱝᱢᱟ ᱚᱠᱟ ᱫᱚ ᱵᱟᱠᱚ ᱜᱚᱨᱚᱡᱚᱜᱼᱟ ᱚᱱᱟ ᱩᱱᱟᱹᱜ ᱵᱩᱴᱟᱹ ᱫᱚ ᱱᱟᱜ ᱟᱹᱞᱤᱧ ᱫᱚ ᱟᱹᱞᱤᱧ ᱞᱮᱠᱟ ᱟᱹᱞᱤᱧ ᱫᱚ ᱥᱮᱫᱟᱭ ᱫᱷᱟᱨᱟ ᱟᱹᱰᱤ ᱥᱮᱫᱟᱭ ᱦᱚᱸ ᱵᱟᱝᱟ ᱛᱚ ᱚᱠᱛᱚ ᱚᱱᱠᱟ ᱛᱟᱦᱮᱸ ᱠᱟᱱᱟ ᱟᱞᱮ ᱩᱢᱮᱨ ᱨᱮᱫᱚ ᱛᱩᱢᱫᱟᱜ ᱴᱟᱢᱟᱠ ᱪᱚᱲᱪᱚᱲᱤ ᱜᱷᱩᱲᱤ ᱨᱮᱜᱽᱲᱟ ᱛᱤᱨᱭᱳ ᱵᱟᱱᱟᱢ ᱛᱟᱦᱮᱸ ᱠᱟᱱᱟ ᱛᱚᱵᱮ ᱱᱤᱛᱳᱜ ᱱᱚᱝᱠᱟ ᱦᱚᱸ ᱢᱮᱱ ᱜᱟᱱᱚᱜᱚᱜᱼᱟ ᱛᱩᱢᱫᱟᱜ ᱴᱟᱢᱟᱠ ᱪᱚᱲᱪᱚᱲᱤ ᱜᱷᱩᱲᱤ ᱚᱠᱚᱭ ᱠᱚᱪᱚ ᱵᱟᱠᱚ ᱠᱩᱥᱤ ᱫᱷᱟᱨᱟᱣᱟᱜ ᱠᱟᱱᱟ ᱥᱮ ᱞᱩᱛᱩᱨ ᱠᱚ ᱵᱟᱭ ᱛᱟᱨᱠᱚ ᱫᱷᱟᱨᱟᱜᱼᱟ ᱚᱱᱠᱟ ᱛᱚ ᱱᱤᱛᱳᱜ ᱫᱚ ᱦᱟᱱᱮ ᱰᱤᱡᱮ ᱞᱟᱸᱜᱽᱬᱮᱭᱟᱠᱚ ᱵᱚᱠᱥ ᱛᱮ ᱤᱱ ᱵᱚᱨᱚ ᱠᱚ ᱠᱟᱱ ᱠᱟᱱᱟᱣ ᱜᱚᱫᱚᱜ ᱢᱟ ᱛᱟᱠᱚ ᱦᱮᱸ ᱟᱫᱚ ᱱᱤᱭᱟᱹᱜᱮ ᱢᱮᱱ ᱠᱟᱛᱮᱫ ᱫᱚ ᱚᱱᱠᱟ ᱫᱩᱞᱤᱧ ᱢᱩᱪᱟᱹᱫᱮᱫ ᱠᱟᱱᱟ ᱢᱟ ᱥᱟᱱᱟᱢ ᱠᱚ ᱜᱮᱞᱵᱟᱨ ᱟᱹᱨᱯᱟᱹᱛᱮ ᱟᱨ ᱢᱤᱫ ᱫᱷᱟᱣ ᱟᱯᱮ ᱥᱟᱱᱟᱢ ᱠᱚ ᱰᱚᱵᱚᱜ ᱜᱚᱰ ᱡᱚᱦᱟᱨ ᱱᱚᱛᱮ ᱨᱤᱛᱩᱰᱤ ᱡᱟᱦᱟᱸ ᱛᱤᱱᱟᱹᱜ ᱜᱚᱨᱟᱢ ᱯᱟᱥᱴᱟ ᱥᱮᱫ ᱠᱷᱚᱱ ᱵᱳᱠᱟᱨᱳ ᱥᱚᱦᱚᱨ ᱵᱟᱡᱟᱨ ᱛᱟᱞᱢᱟ ᱟᱲᱮ ᱨᱮ ᱡᱟᱦᱟᱸ ᱛᱤᱱᱟᱹᱜ ᱜᱮ ᱛᱟᱯᱩᱜ ᱟᱠᱟᱱ ᱜᱚᱨᱟᱢ ᱥᱮ ᱵᱟᱝᱢᱟ ᱟᱛᱳᱞᱤᱧ ᱢᱮᱱᱟ ᱩᱱᱠᱩ ᱵᱚᱸᱜᱟ ᱵᱩᱨᱩ ᱠᱚ ᱱᱤᱛᱳᱜ ᱫᱚ ᱡᱚᱦᱟᱨ ᱥᱟᱶᱛᱮ ᱚᱛᱟ ᱛᱟᱵᱮᱨ ᱥᱟᱶᱛᱮ ᱵᱳᱠᱟᱨᱳ ᱱᱟᱜᱟᱨ ᱨᱮᱱᱟᱜ ᱡᱷᱚᱛᱚ ᱦᱚᱲ ᱯᱟᱥᱴᱟ ᱥᱮᱡ ᱠᱷᱚᱱ ᱱᱚᱰᱮ ᱫᱚ ᱵᱳᱨᱳᱠᱟ ᱡᱮᱞᱟ ᱯᱟᱥᱴᱟ ᱥᱮᱫ ᱠᱷᱚᱱ ᱜᱚᱨᱟᱢ ᱢᱟ ᱦᱳᱭᱜᱮ ᱨᱤᱛᱩᱰᱤ ᱜᱚᱨᱟᱢ ᱢᱟ ᱡᱟᱦᱟᱸ ᱛᱤᱱᱟᱹᱜ ᱢᱮᱱᱟᱜᱼᱟ ᱪᱮᱛᱟᱱ ᱴᱚᱞᱟ ᱞᱟᱛᱟᱨ ᱴᱚᱞᱟ ᱢᱟᱨᱮ ᱜᱟᱲ ᱜᱚᱨᱟᱢ ᱯᱟᱥᱴᱟ ᱥᱮᱫ ᱠᱷᱚᱱᱟᱜ ᱟᱨ ᱵᱳᱠᱟᱨᱳ ᱛᱟᱞᱢᱟ ᱟᱲᱮ ᱨᱮ ᱡᱟᱦᱟᱸ ᱛᱤᱱᱟᱹᱜ ᱜᱮ ᱟᱛᱳ ᱛᱮᱸᱜᱮᱱ ᱟᱠᱟᱱᱟ ᱛᱟᱹᱯᱩᱜ ᱟᱠᱟᱱᱟ ᱩᱱᱠᱩ ᱜᱚᱨᱚᱢ ᱯᱟᱥᱴᱟ ᱥᱮᱫ ᱠᱷᱚᱱ ᱢᱟᱹᱡᱷᱤ ᱱᱟᱭᱠᱮ ᱜᱚᱰᱮᱛ ᱯᱟᱥᱴᱟ ᱥᱮᱫ ᱠᱷᱚᱱ ᱥᱟᱶᱛᱮ ᱯᱩᱨᱩᱫᱷᱩᱞ ᱯᱟᱥᱴᱟ ᱥᱮᱫ ᱠᱷᱚᱱ ᱜᱮᱞᱵᱟᱨ ᱟᱹᱨᱯᱟᱹᱛᱮ ᱚᱛᱟᱣᱟᱛᱮᱫ ᱛᱟᱵᱮᱨᱟᱛᱮᱫ ᱢᱟ ᱰᱚᱵᱚᱜ ᱜᱚᱰ ᱪᱟᱞᱮᱜ ᱟᱹᱞᱤᱧ ᱞᱟᱪᱷᱟᱜ ᱡᱚᱦᱟᱨ